ᱟᱞᱮ ᱱᱤᱭᱟᱹ ᱠᱚᱨᱮ ᱫᱚ ᱢᱚᱴᱟ ᱢᱩᱴᱤ ᱱᱚᱝᱠᱟ ᱯᱚᱭᱥᱚᱴᱴᱤ ᱥᱟᱞᱨᱮ ᱢᱤᱫᱴᱟᱝ ᱵᱤᱨᱟᱴ ᱞᱟᱹᱲᱦᱟᱹᱭ ᱜᱚᱱᱰᱳᱜᱚᱞ ᱦᱩᱭ ᱞᱮᱱᱟ ᱯᱟᱥᱟ ᱯᱟᱥᱤ ᱥᱚᱵ ᱵᱤᱵᱷᱤᱱᱱᱚ ᱨᱚᱠᱚᱢ ᱫᱮᱥ ᱥᱚᱸᱜᱮ ᱛᱮ ᱢᱮᱱᱠᱷᱟᱱ ᱚᱱᱟ ᱠᱚ ᱥᱚᱢᱚᱥᱛᱚ ᱠᱤᱪᱷᱩ ᱤᱫᱤ ᱠᱟᱛᱮᱫ ᱯᱟᱥᱟᱯᱟᱥᱤ ᱦᱟᱱᱛᱮ ᱱᱟᱛᱮ ᱮᱵᱚᱝ ᱛᱷᱟᱱᱟ ᱦᱚᱸ ᱵᱷᱤᱪᱟᱹᱨ ᱦᱩᱭ ᱞᱮᱱᱟ ᱮᱵᱚᱝ ᱟᱛᱳᱨᱮᱦᱚᱸ ᱵᱤᱪᱟᱹᱨ ᱦᱩᱭ ᱞᱮᱱᱟ ᱟᱫᱚ ᱡᱟᱭᱦᱳᱠ ᱥᱟᱵᱢᱤᱴ ᱨᱮ ᱦᱮᱪ ᱮᱱᱟ ᱟᱹᱰᱤ ᱟᱸᱴ ᱫᱚ ᱵᱟᱞᱮ ᱛᱳ ᱡᱳᱲ ᱞᱮᱫᱟ ᱱᱤᱛᱚᱜ ᱱᱤᱛᱚᱜ ᱱᱟᱯᱟᱭ ᱜᱮ ᱢᱮᱱᱟᱜ ᱞᱮᱭᱟ ᱟᱨ ᱥᱟᱱᱟᱢ ᱠᱚᱜᱮ ᱱᱟᱯᱟᱭ ᱜᱮ ᱢᱮᱱᱟᱜ ᱞᱮᱭᱟ ᱛᱚᱵᱮ ᱦᱤᱡᱩᱜ ᱠᱟᱱ ᱫᱤᱱ ᱮᱢᱟᱱ ᱞᱮᱯᱮ ᱱᱚᱝᱠᱟᱱ ᱡᱮᱱᱚ ᱵᱟᱝ ᱦᱩᱭᱩᱜ ᱚᱱᱠᱟᱞᱮ ᱟᱞᱮ ᱦᱚᱲ ᱦᱚᱯᱚᱱ ᱠᱟᱱᱟ ᱞᱮ ᱦᱚᱲ ᱦᱚᱯᱚᱱ ᱠᱟᱱᱟᱞᱮ ᱦᱚᱲ ᱦᱚᱯᱚᱱᱟᱜ ᱥᱚᱢᱚᱥᱛᱚ ᱠᱤᱪᱷᱩ ᱟᱞᱮ ᱡᱮᱱᱚ ᱥᱤᱠᱨᱤᱛᱤ ᱞᱮ ᱧᱟᱢ ᱫᱟᱲᱮᱭᱟᱜ